ᱡᱚᱦᱟᱨ ᱜᱚᱢᱠᱮ ᱱᱚᱣᱟ ᱫᱚ ᱯᱷᱩᱴ ᱯᱟᱱᱰᱟ ᱠᱳᱢᱯᱟᱱᱤ ᱠᱟᱱᱟ ᱤᱧ ᱱᱚᱰᱮ ᱠᱷᱚᱱ ᱢᱤᱫᱴᱮᱱ ᱯᱟᱛᱲᱟ ᱯᱤᱴᱷᱟᱹᱧ ᱳᱰᱟᱨ ᱞᱮᱫᱟ ᱤᱧ ᱱᱚᱣᱟ ᱵᱟᱹᱧ ᱠᱩᱥᱤᱭᱟᱜ ᱠᱟᱱᱟ ᱚᱱᱟᱛᱮ ᱤᱧ ᱱᱚᱣᱟ ᱨᱩᱭᱟᱹᱲ ᱠᱟᱜ ᱠᱟᱹᱱᱟᱹᱧ ᱟᱯᱮ ᱴᱷᱮᱱ ᱵᱟᱨ ᱵᱟᱨ ᱯᱷᱳᱱ ᱠᱟᱛᱮ ᱵᱟᱝᱯᱮ ᱨᱟᱠᱟᱵᱮᱫ ᱛᱤᱧᱟᱹ ᱚᱱᱟᱛᱮᱧ ᱵᱟᱲᱟᱭ ᱦᱚᱪᱚᱭᱮᱫ ᱯᱮᱭᱟ ᱡᱟᱦᱟᱸ ᱛᱤᱱᱟᱜ ᱞᱚᱜᱚᱱ ᱱᱚᱣᱟ ᱡᱟᱦᱟᱸ ᱯᱮ ᱰᱮᱞᱤᱵᱷᱟᱨᱤᱭᱟ ᱥᱮ ᱟᱹᱜᱩ ᱥᱮᱨᱮᱴ ᱟᱠᱟᱫᱤᱧᱟᱹ ᱟᱹᱰᱤ ᱞᱚᱜᱚᱱ ᱤᱫᱤᱨᱩᱭᱟ ᱲ ᱛᱟᱯᱮ